ᱦᱮᱸ ᱟᱞᱮ ᱴᱚᱴᱷᱟ ᱨᱮᱫᱚ ᱵᱚᱞ ᱠᱷᱮᱞᱳᱰ ᱵᱮᱥᱤ ᱪᱚᱞᱛᱤ ᱢᱮᱱᱟᱜᱼᱟ ᱮᱴᱟᱜ ᱴᱚᱴᱷᱟ ᱨᱮᱫᱚ ᱵᱟᱹᱧ ᱵᱟᱲᱟᱭ ᱛᱟᱦᱮᱱᱟ ᱡᱮ ᱦᱮᱸ ᱦᱩᱭᱩᱜ ᱜᱮᱭᱟ ᱮᱢᱟᱱ ᱮᱢᱟᱱ ᱠᱷᱮᱞᱳᱰ ᱵᱚᱞ ᱠᱷᱮᱞᱳᱰ ᱠᱨᱤᱠᱮᱴ ᱠᱷᱮᱞᱳᱰ ᱟᱨᱚ ᱠᱚᱛᱚ ᱠᱤᱪᱷᱩ ᱦᱩᱭᱩᱜᱼᱟ ᱛᱚ ᱤᱱᱟᱹᱠᱷᱚᱱ ᱟᱨ ᱫᱚ ᱵᱟᱝ ᱤᱧ ᱵᱟᱲᱟᱭᱟ